ᱤᱧ ᱠᱩᱥᱤᱭᱟ ᱥᱮᱨᱮᱧ ᱡᱷᱚᱛᱚ ᱠᱷᱚᱱᱤᱧ ᱠᱩᱥᱤᱭᱟᱜᱼᱟ ᱟᱵᱚᱱᱤᱧ ᱜᱩᱨᱩ ᱜᱚᱢᱠᱮ ᱯᱚᱸᱰᱤᱛ ᱨᱟᱹᱜᱷᱩᱱᱟᱛᱷ ᱢᱩᱨᱢᱩᱣᱟᱜ ᱥᱮᱨᱮᱧ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢ ᱜᱮ ᱧᱮᱞ ᱢᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱫᱷᱚᱨᱚᱢᱮᱢ ᱟᱫ ᱯᱮᱨᱮ ᱟᱢ ᱦᱚᱸᱢ ᱟᱫᱚᱜᱼᱟ ᱯᱚᱸᱰᱤᱛ ᱨᱟᱹᱜᱷᱩᱱᱟᱛᱷ ᱢᱩᱨᱢᱩᱣᱟᱜ ᱥᱮᱨᱮᱧ ᱜᱮ ᱤᱧ ᱫᱚᱹᱧ ᱠᱩᱥᱤᱭᱟᱜᱼᱟ